ᱟᱵᱚ ᱥᱟᱱᱛᱟᱲ ᱦᱚᱲ ᱠᱚ ᱟᱭᱢᱟ ᱞᱮᱠᱟᱱ ᱡᱚᱢᱟᱜ ᱠᱚᱵᱚᱱ ᱛᱮᱭᱟᱨᱟ ᱟᱨ ᱵᱚᱱ ᱡᱚᱢᱟ ᱟᱨ ᱱᱚᱣᱟ ᱡᱚᱢᱟᱜ ᱡᱤᱱᱤᱥ ᱛᱮᱭᱟᱨ ᱥᱮ ᱵᱮᱱᱟᱣ ᱨᱮ ᱮᱜ ᱟᱹᱰᱤ ᱦᱚᱲ ᱟᱹᱰᱤ ᱞᱮᱠᱟᱱ ᱢᱚᱥᱞᱟᱯᱟᱹᱛᱤ ᱪᱤᱱᱤ ᱱᱟᱲᱠᱳᱞ ᱱᱚᱝᱠᱟᱱᱟᱜ ᱛᱮ ᱡᱚᱢᱟᱜ ᱵᱚᱱ ᱵᱮᱱᱟᱣᱟ ᱢᱮᱱᱠᱷᱟᱱ ᱟᱞᱮ ᱚᱲᱟᱜ ᱥᱮ ᱜᱷᱟᱨᱚᱸᱡᱽ ᱨᱮ ᱟᱞᱮ ᱨᱮᱱ ᱜᱤᱫᱽᱨᱟᱹ ᱠᱚ ᱠᱟᱹᱴᱤᱡ ᱠᱟᱹᱴᱤᱡ ᱵᱟᱹᱵᱩ ᱢᱟᱹᱭ ᱛᱟᱠᱚ ᱢᱮᱱᱟᱜ ᱠᱚᱣᱟ ᱟᱨ ᱩᱱᱠᱩ ᱠᱚ ᱜᱤᱫᱽᱨᱟᱹ ᱢᱟᱱᱮ ᱦᱟᱱᱮ ᱡᱟᱦᱟᱸ ᱦᱮᱲᱮᱢ ᱡᱤᱱᱤᱥ ᱥᱮ ᱪᱤᱱᱤ ᱵᱚᱱ ᱢᱮᱱᱟ ᱞᱟᱹᱰᱩ ᱚᱱᱟ ᱠᱚ ᱡᱟᱹᱥᱛᱤ ᱠᱚ ᱠᱩᱥᱤᱭᱟᱜᱼᱟ ᱪᱤᱱᱤ ᱞᱟᱹᱰᱩ ᱠᱚ ᱟᱫᱚ ᱚᱱᱟ ᱞᱟᱹᱜᱤᱫ ᱛᱮ ᱚᱱᱟ ᱟᱞᱮ ᱜᱳᱢᱦᱟ ᱠᱚᱨᱮᱫ ᱢᱟᱛᱠᱚᱢ ᱞᱮ ᱯᱤᱴᱷᱟᱹᱭᱟ ᱚᱱᱟᱫᱚ ᱜᱩᱲ ᱥᱮ ᱪᱤᱱᱤ ᱨᱮᱭᱟᱜ ᱢᱟᱛᱨᱟ ᱛᱟᱦᱮᱱᱟ ᱢᱟᱛᱠᱚᱢ ᱠᱚ ᱵᱮᱥ ᱪᱮᱨᱦᱟ ᱚᱱᱟᱫᱚ ᱥᱤᱛᱩᱝ ᱫᱤᱱ ᱢᱟᱛᱠᱚᱢ ᱦᱟᱞᱟᱝ ᱠᱟᱛᱮᱫ ᱚᱱᱟ ᱫᱚᱠᱚ ᱫᱟᱞᱟ ᱟᱨ ᱥᱩᱜᱟᱹ ᱠᱚ ᱫᱟᱞ ᱧᱩᱨ ᱠᱟᱛᱮᱫ ᱜᱩᱢ ᱯᱷᱟᱨᱪᱟ ᱠᱟᱛᱮᱫ ᱚᱱᱟ ᱫᱚᱠᱚ ᱫᱚᱦᱚ ᱠᱟᱜᱼᱟ ᱟᱨ ᱜᱳᱢᱦᱟ ᱨᱮ ᱚᱱᱟ ᱢᱟᱛᱠᱚᱢ ᱞᱮ ᱞᱚᱦᱚᱫ ᱠᱟᱜᱼᱟ ᱤᱱᱟᱹ ᱛᱟᱭᱚᱢ ᱚᱱᱟ ᱞᱚᱦᱚᱫ ᱢᱟᱛᱠᱚᱢ ᱥᱟᱥᱟᱝ ᱨᱤᱫ ᱫᱷᱤᱨᱤ ᱨᱮᱞᱮ ᱨᱤᱫᱟ ᱞᱮᱢᱮᱧ ᱞᱮᱢᱮᱧ ᱟᱨ ᱦᱚᱞᱚᱝ ᱨᱮ ᱢᱮᱥᱟ ᱠᱟᱛᱮᱫ ᱚᱱᱟ ᱥᱤᱯᱤ ᱠᱟᱛᱮᱫ ᱢᱤᱞᱟᱹᱣ ᱠᱟᱛᱮᱫ ᱚᱱᱟ ᱥᱟᱠᱟᱢ ᱨᱮᱞᱮ ᱯᱤᱴᱷᱟᱹᱭᱟ ᱡᱟᱦᱟᱸ ᱫᱚ ᱯᱟᱛᱲᱟ ᱯᱤᱴᱷᱟᱹ ᱵᱚ ᱢᱮᱱᱟ ᱚᱱᱠᱟᱞᱮ ᱯᱤᱴᱷᱟᱹᱭᱟ ᱟᱨ ᱚᱱᱟᱫᱚ ᱟᱹᱰᱤ ᱥᱤᱵᱤᱞᱟ ᱜᱤᱫᱽᱨᱟᱹ ᱠᱚ ᱟᱹᱰᱤ ᱠᱚ ᱠᱩᱥᱤᱭᱟᱜᱼᱟ ᱟᱨ ᱚᱱᱟ ᱠᱚ ᱠᱩᱥᱤᱭᱟᱜᱼᱟ ᱟᱨ ᱥᱤᱵᱤᱞᱟ ᱦᱮᱲᱮᱢᱟ ᱟᱨ ᱚᱱᱠᱟᱜᱮ ᱡᱮᱢᱚᱱ ᱟᱵᱚ ᱵᱚᱱ ᱥᱳᱲᱮᱭᱟ ᱥᱳᱲᱮᱭᱟᱵᱚᱱ ᱚᱱᱟᱨᱮ ᱜᱤᱫᱽᱨᱟᱹ ᱫᱚᱠᱚ ᱠᱩᱥᱤᱭᱟᱜᱼᱟ ᱡᱟᱹᱥᱛᱤ ᱡᱤᱞ ᱥᱳᱲᱮ ᱚᱱᱟ ᱨᱮᱫᱚ ᱟᱭᱢᱟ ᱞᱮᱠᱟᱱ ᱢᱚᱥᱞᱟ ᱠᱚᱵᱚᱱ ᱢᱮᱥᱟᱣᱟᱜᱼᱟ ᱡᱤᱨᱟᱹ ᱫᱷᱩᱱᱤᱭᱟᱹ ᱥᱟᱥᱟᱝ ᱢᱚᱥᱞᱟ ᱠᱟᱹᱨᱤ ᱢᱚᱥᱞᱟ ᱟᱨᱚ ᱵᱩᱞᱩᱝ ᱠᱚ ᱥᱩᱱᱩᱢ ᱠᱚ ᱟᱹᱰᱤ ᱠᱤᱪᱷᱩ ᱞᱟᱜᱟᱜᱼᱟ ᱦᱮᱸᱥᱮ ᱚᱱᱠᱟ ᱠᱟᱛᱮᱫ ᱥᱳᱲᱮ ᱵᱚᱱ ᱛᱮᱭᱟᱨᱟ ᱡᱤᱞ ᱥᱳᱲᱮ ᱚᱱᱟ ᱠᱚ ᱠᱩᱥᱤᱭᱟᱜᱼᱟ ᱟᱨᱚ ᱜᱤᱫᱽᱨᱟᱹ ᱠᱚ ᱡᱟᱹᱥᱛᱤ ᱠᱚ ᱠᱩᱥᱤᱭᱟᱜᱼᱟ ᱱᱟᱲᱠᱳᱞ ᱨᱮᱱᱟᱜ ᱯᱤᱴᱷᱟᱹ ᱥᱩᱠᱨᱤ ᱡᱤᱞ ᱞᱮᱠᱟ ᱵᱩᱡᱷᱟᱹᱜᱼᱟ ᱚᱱᱟᱦᱚᱸ ᱞᱮ ᱯᱤᱴᱷᱟᱹᱭᱟ ᱟᱨ ᱜᱤᱫᱽᱨᱟ ᱠᱚ ᱟᱹᱰᱤ ᱠᱚ ᱠᱩᱥᱤᱭᱟᱜᱼᱟ ᱡᱟᱦᱟᱸ ᱫᱚ ᱡᱮᱢᱚᱱ ᱡᱤᱞ ᱯᱤᱴᱷᱟᱹ ᱞᱮᱠᱟᱜᱮ ᱵᱩᱡᱷᱟᱹᱜᱼᱟ ᱱᱟᱲᱠᱳᱞ ᱯᱤᱴᱷᱟᱹ ᱦᱚᱸ ᱥᱤᱵᱤᱞ ᱜᱮᱭᱟ ᱮᱠᱫᱚᱢ ᱜᱤᱫᱽᱨᱟᱹ ᱠᱚ ᱚᱱᱟ ᱥᱟᱨᱟ ᱜᱷᱟᱹᱲᱤᱡ ᱠᱚ ᱠᱷᱚᱡᱚᱜ ᱟᱠᱚ ᱱᱟᱲᱠᱳᱞ ᱯᱤᱴᱷᱟᱹ ᱟᱨ ᱱᱚᱣᱟ ᱠᱚᱞᱮ ᱵᱮᱱᱟᱣᱟ